ᱥᱟᱶᱛᱟᱨᱮ ᱮᱱᱮᱡᱼᱥᱮᱨᱮᱧ ᱨᱩᱼᱨᱟᱦᱟ ᱮᱢᱟᱱᱼᱛᱮᱢᱚᱱ ᱵᱟᱧᱪᱟᱣ ᱞᱟᱹᱜᱤᱫ ᱫᱚ ᱢᱟᱲᱟᱝ ᱡᱚᱛᱚ ᱠᱷᱚᱱᱟᱜ ᱫᱚ ᱦᱩᱭᱩᱜ ᱠᱟᱱᱟ ᱯᱷᱮᱰᱟᱛ ᱫᱚ ᱦᱩᱭᱩᱜ ᱠᱟᱱᱟ ᱟᱛᱳ ᱟᱛᱳ ᱢᱟᱺᱡᱷᱤ ᱢᱚᱬᱮ ᱦᱚᱲ ᱡᱩᱫᱤ ᱟᱠᱚ ᱠᱚ ᱩᱭᱦᱟᱹᱨᱟ ᱮᱱᱠᱷᱟᱱ ᱚᱱᱟ ᱵᱟᱧᱪᱟᱣ ᱨᱮ ᱢᱟᱱᱮ ᱟᱞᱜᱟ ᱧᱚᱜᱚᱜᱼᱟ ᱢᱮᱱᱠᱷᱟᱱ ᱱᱚᱣᱟ ᱵᱟᱧᱪᱟᱣ ᱫᱚᱦᱚᱭ ᱞᱟᱹᱜᱤᱫ ᱠᱷᱟᱱ ᱟᱛᱳ ᱴᱚᱞᱟ ᱯᱟᱲᱟᱨᱮ ᱥᱩᱢᱩᱝ ᱫᱚ ᱵᱟᱝ ᱦᱩᱭᱩᱜᱼᱟ ᱴᱚᱴᱷᱟ ᱢᱤᱫᱴᱤᱡ ᱯᱟᱨᱜᱟᱱᱟ ᱨᱮᱭᱟᱜ ᱢᱤᱫᱴᱤᱡ ᱫᱮᱥ ᱫᱤᱥᱚᱢ ᱥᱟᱱᱛᱟᱲ ᱥᱚᱢᱟᱡᱽ ᱨᱮ ᱢᱤᱫᱴᱤᱡ ᱟᱹᱰᱤ ᱢᱟᱨᱟᱝ ᱜᱚᱱᱚᱴᱷᱚᱱ ᱫᱚᱨᱠᱟᱨ ᱞᱟᱹᱠᱛᱤᱜᱼᱟ ᱚᱱᱟ ᱜᱚᱱᱚᱴᱷᱚᱱ ᱦᱚᱛᱮ ᱛᱮᱜᱮ ᱱᱚᱣᱟ ᱨᱮᱭᱟᱜ ᱪᱟᱨᱪᱟ ᱟᱨ ᱵᱟᱝ ᱵᱟᱧᱪᱟᱣ ᱨᱮᱭᱟᱜ ᱫᱤᱥ ᱩᱫᱤᱥ ᱱᱚᱣᱟ ᱠᱚ ᱢᱮᱱᱠᱷᱟᱱ ᱚᱱᱟ ᱠᱚᱨᱮ ᱡᱩᱫᱤ ᱜᱟᱞᱚᱪᱚᱜᱼᱟ ᱟᱨ ᱟᱵᱚ ᱪᱮᱫ ᱞᱮᱠᱟ ᱨᱮᱵᱚ ᱵᱟᱧᱪᱟᱣ ᱫᱚᱦᱚᱭᱟ ᱱᱚᱣᱟ ᱠᱚ ᱱᱚᱣᱟ ᱢᱟᱨᱟᱝ ᱥᱚᱝᱜᱚᱴᱷᱚᱱ ᱨᱮ ᱡᱩᱫᱟᱹ ᱨᱮᱭᱟᱜ ᱡᱟᱦᱟᱸ ᱥᱚᱝᱜᱚᱴᱷᱚᱱ ᱨᱮᱭᱟᱜ ᱡᱟᱦᱟᱸᱭ ᱠᱚ ᱛᱟᱦᱮᱱᱟ ᱩᱱᱠᱩ ᱦᱚᱲᱟᱜ ᱦᱟᱛᱟᱝ ᱨᱮ ᱵᱚᱞᱚᱱᱟ ᱵᱮᱥ ᱚᱠᱚᱡ ᱟᱨ ᱩᱱᱠᱩ ᱠᱚ ᱩᱭᱦᱟᱹᱨ ᱞᱮᱠᱷᱟᱱ ᱩᱱᱠᱩ ᱜᱮ ᱴᱚᱴᱷᱟ ᱴᱚᱴᱷᱟ ᱨᱮ ᱱᱚᱣᱟ ᱠᱚᱨᱮᱱᱟᱜ ᱢᱤᱼᱢᱤᱫᱴᱤᱡ ᱡᱟᱦᱟ ᱸ ᱞᱮᱠᱟ ᱯᱨᱚᱫᱚᱨᱥᱤᱱ

ᱱᱚᱝᱠᱟᱱᱟᱜ ᱠᱚ ᱫᱚᱦᱚ ᱞᱮᱠᱷᱟᱱ ᱚᱸᱰᱮ ᱚᱸᱰᱮ ᱠᱚ ᱡᱟᱦᱟᱸᱭ ᱠᱚ ᱚᱠᱚᱭ ᱵᱮᱥᱮ ᱮᱱᱮᱡ ᱠᱮᱫᱟ ᱩᱱᱠᱩ ᱦᱚᱸ ᱠᱚ ᱮᱢ ᱫᱟᱲᱮᱭᱟᱠᱚ ᱠᱷᱟᱱ ᱫᱚ ᱱᱚᱣᱟ ᱫᱚ ᱵᱟᱧᱪᱟᱣ ᱨᱮ ᱛᱟᱦᱮᱱᱟ